ᱱᱤᱛᱳᱜ ᱫᱚ ᱥᱮᱫᱟᱭ ᱫᱚ ᱫᱚᱢᱮ ᱠᱚ ᱮᱱᱮᱡ ᱠᱟᱱ ᱛᱟᱦᱮᱱᱟ ᱱᱤᱛᱳᱜ ᱢᱟ ᱥᱟᱱᱟᱢ ᱠᱚ ᱵᱟᱹᱜᱤᱭᱟᱜ ᱠᱟᱱᱟ ᱟᱵᱚ ᱫᱚ ᱥᱟᱱᱛᱟᱲ ᱥᱚᱢᱟᱡᱽ ᱨᱮ ᱟᱵᱚ ᱥᱟᱱᱛᱟᱲ ᱥᱚᱢᱟᱡᱽ ᱨᱮᱜᱮ ᱟᱵᱚ ᱫᱚᱵᱚᱱ ᱫᱚᱦᱚ ᱠᱟᱜᱼᱟ ᱟᱵᱚ ᱫᱚ ᱡᱤᱥᱚᱢ ᱫᱤᱠᱩᱣᱟᱜ ᱫᱚ ᱫᱤᱠᱩᱜᱮ ᱛᱟᱦᱮᱱᱚᱜ ᱦᱚᱲᱟᱜ ᱫᱚ ᱦᱚᱲᱜᱮ ᱛᱟᱦᱮᱱᱚᱜ ᱢᱟ ᱚᱱᱟᱛᱮ ᱱᱚᱜ ᱚᱭ ᱱᱟᱯᱟᱭ ᱜᱮ ᱢᱚᱡᱽᱜᱮ ᱮᱱᱮᱡ ᱢᱟ ᱥᱮᱨᱮᱧ ᱢᱟ ᱟᱵᱚ ᱫᱚ ᱟᱵᱚ ᱥᱟᱱᱛᱟᱲ ᱠᱟᱱᱟ ᱵᱚᱱ ᱥᱟᱱᱛᱟᱲ ᱥᱚᱢᱟᱡᱽ ᱨᱮᱜᱮ ᱟᱵᱚ ᱫᱚ ᱫᱤᱥᱚᱢ ᱫᱚᱵᱚᱱ ᱛᱟᱦᱮᱱᱚᱜ ᱢᱟ ᱟᱫᱚ ᱫᱤᱠᱩ ᱫᱚ ᱫᱤᱠᱩ ᱛᱩᱞᱩᱡ ᱫᱚ ᱵᱟᱵᱚᱱ ᱯᱟᱱᱛᱮᱜᱼᱟ ᱵᱟᱵᱚᱱ ᱛᱟᱦᱮᱱᱚᱜᱼᱟ ᱫᱚᱝ ᱫᱚ ᱫᱚᱝᱜᱮ ᱞᱟᱜᱽᱬᱮ ᱫᱚ ᱞᱟᱜᱽᱬᱮ ᱜᱮ ᱥᱚᱦᱨᱟᱭ ᱫᱚ ᱥᱚᱦᱨᱟᱭ ᱜᱮ ᱟᱨ ᱵᱟᱦᱟ ᱫᱚ ᱵᱟᱦᱟᱜᱮ ᱟᱨ ᱱᱚᱣᱟ ᱫᱚᱝ ᱞᱟᱜᱽᱬᱮ ᱫᱚ ᱡᱮᱭᱥᱮ ᱟᱵᱚ ᱫᱚ ᱵᱷᱟᱜᱤ ᱛᱮ ᱛᱩᱢᱫᱟᱜ ᱜᱮ ᱴᱟᱢᱟᱠ ᱜᱮ ᱚᱱᱟ ᱨᱟᱹᱥᱠᱟᱹ ᱛᱮ ᱡᱮᱭᱥᱮ ᱜᱮ ᱥᱟᱱᱟᱢ ᱜᱮ ᱟᱵᱚ ᱫᱚ ᱪᱷᱤᱞᱠᱟᱹᱣ ᱠᱟᱛᱮᱫ ᱵᱚᱱ ᱛᱩᱫᱩᱜᱼᱟ ᱟᱵᱚ ᱫᱚ ᱱᱟᱭᱜᱮ ᱱᱟᱯᱟᱭᱜᱮ ᱮᱱᱮᱡ ᱟᱵᱚᱱ ᱥᱮᱫᱟᱭᱟᱜ ᱟᱵᱚᱣᱟᱜ ᱫᱚ ᱟᱵᱚᱣᱟᱜ ᱜᱮ ᱡᱮᱭᱥᱮ ᱟᱵᱚ ᱫᱚ ᱟᱵᱚ ᱛᱟᱦᱮᱱ ᱛᱟᱵᱚᱱ ᱪᱟᱹᱦᱤ ᱦᱮᱸ ᱜᱚᱴᱟ ᱠᱩᱞᱦᱤ ᱜᱮᱵᱚᱱ ᱟᱵᱚ ᱫᱚ ᱥᱟᱱᱛᱟᱲ ᱥᱚᱢᱟᱡᱽ ᱨᱮᱜᱮ ᱵᱚᱱ ᱛᱟᱦᱮᱱᱚᱜᱼᱟ